ᱥᱟᱱᱛᱟᱞᱤ ᱯᱟᱹᱨᱥᱤ ᱛᱮᱫᱚ ᱟᱵᱚᱣᱟᱜ ᱡᱟᱦᱟᱸ ᱨᱚᱯᱚᱲ ᱩᱪᱪᱟᱨᱚᱱ ᱱᱚᱣᱟ ᱠᱚ ᱡᱚᱛᱚ ᱞᱮᱠᱟᱱᱟᱜ ᱚᱠᱟᱦᱚᱸ ᱜᱮ ᱵᱟᱝ ᱜᱟᱱᱚᱜ ᱞᱮᱠᱟᱱ ᱠᱟᱛᱷᱟ ᱫᱚ ᱵᱟᱝ ᱠᱟᱱᱟ ᱡᱮᱞᱮᱠᱟ ᱮᱴᱟᱜ ᱵᱷᱟᱥᱟᱛᱮ ᱮᱴᱟᱜᱟᱜ ᱚᱞ ᱛᱮᱵᱚᱱ ᱚᱞᱟ ᱟᱵᱚ ᱠᱟᱛᱷᱟ ᱵᱟᱭ ᱨᱟᱠᱟᱵᱟ ᱦᱤᱱᱫᱤᱛᱮ ᱮᱝᱞᱤᱥᱛᱮ ᱵᱟᱝᱞᱟᱛᱮ ᱱᱚᱣᱟ ᱠᱚᱛᱮ ᱫᱚ ᱟᱵᱚᱣᱟᱜ ᱡᱟᱦᱟᱸ ᱟᱲᱟᱝ ᱠᱟᱱᱟ ᱡᱟᱦᱟᱸ ᱩᱪᱪᱟᱨᱚᱱ ᱠᱟᱱᱟ ᱚᱱᱟ ᱵᱮᱥᱛᱮ ᱯᱩᱥᱴᱟᱹᱣ ᱥᱟᱹᱦᱤᱡ ᱵᱟᱭ ᱚᱞᱚᱜᱼᱟ ᱢᱮᱱᱠᱷᱟᱱ ᱟᱵᱚᱣᱟᱜ ᱡᱟᱦᱟᱸ ᱱᱚᱣᱟ ᱥᱟᱱᱛᱟᱞᱤ ᱯᱟᱹᱨᱥᱤ ᱨᱮᱭᱟᱜ ᱡᱟᱦᱟᱸ ᱞᱤᱯᱤ ᱠᱟᱱᱟ ᱚᱱᱟ ᱛᱚᱵᱚᱱ ᱡᱟᱦᱟᱸ ᱚᱞ ᱠᱟᱱᱟ ᱛᱟᱵᱚᱱ ᱱᱚᱣᱟ ᱛᱮᱫᱚ ᱱᱚᱣᱟ ᱚᱱᱠᱟᱱ ᱯᱟᱹᱨᱥᱤ ᱠᱟᱱᱟ ᱠᱤ ᱚᱠᱟ ᱞᱮᱠᱟᱱᱟᱜ ᱵᱟᱝ ᱜᱟᱱᱚᱜᱼᱟ ᱢᱮᱱᱛᱮ ᱚᱱᱠᱟᱱ ᱠᱟᱛᱷᱟᱜᱮ ᱵᱟᱝ ᱠᱟᱱᱟ ᱡᱚᱛᱚ ᱞᱮᱠᱟᱱ ᱩᱪᱪᱟᱨᱚᱱ ᱦᱳᱭᱳᱜᱼᱟ ᱡᱚᱛᱚ ᱞᱮᱠᱟᱱ ᱠᱟᱛᱷᱟ ᱯᱩᱥᱴᱟᱹᱣ ᱥᱟᱹᱦᱤᱡ ᱚᱞᱚᱜᱚᱜᱼᱟ ᱡᱟᱦᱟᱸ ᱞᱮᱠᱟᱹᱧ ᱧᱤᱫᱟᱹ ᱡᱟᱹᱯᱤᱫ ᱟᱨ ᱦᱚᱸ ᱠᱤᱪᱷᱩ ᱠᱤᱪᱷᱩ ᱚᱱᱠᱟᱱᱟᱜ ᱳᱣᱟᱨᱰ ᱠᱚ ᱢᱮᱱᱟᱜᱼᱟ ᱚᱱᱠᱟᱱᱟᱜ ᱠᱟᱛᱷᱟ ᱵᱚᱱ ᱢᱮᱱᱟ ᱡᱟᱦᱟᱸ ᱡᱮ ᱡᱚᱛᱚᱜᱮ ᱟᱹᱰᱤ ᱱᱟᱯᱟᱭᱛᱮ ᱚᱞᱚᱜᱼᱟ